ᱟᱹᱛᱳ ᱟᱨ ᱥᱚᱦᱚᱨ ᱴᱚᱴᱷᱟ ᱠᱷᱚᱱ ᱜᱮᱹᱢ ᱠᱷᱮᱸᱞᱳᱰ ᱢᱩᱫᱽ ᱨᱮ ᱵᱷᱮᱜᱟᱨ ᱫᱚ ᱱᱚᱣᱟ ᱜᱮ ᱡᱮ ᱡᱟᱦᱟᱸ ᱟᱹᱛᱳ ᱨᱮᱭᱟᱜ ᱫᱚ ᱢᱟᱴᱷ ᱡᱮ ᱡᱟᱦᱟᱸ ᱜᱚᱰᱟ ᱠᱚ ᱞᱟᱹᱭᱟ ᱚᱱᱟ ᱨᱮᱭᱟᱜ ᱚᱵᱷᱟᱵᱽ ᱜᱮ ᱵᱟᱝ ᱟᱨ ᱥᱚᱦᱚᱨ ᱨᱮᱫᱚ ᱜᱚᱰᱟ ᱨᱮᱭᱟᱜ ᱟᱹᱰᱤ ᱚᱵᱷᱟᱵᱽ ᱡᱟᱦᱟᱸ ᱫᱚ ᱥᱚᱦᱚᱨ ᱨᱮᱫᱚ ᱢᱤᱫ ᱫᱷᱟᱹᱣ ᱛᱮ ᱯᱷᱩᱴᱵᱚᱞ ᱠᱨᱤᱠᱮᱴ ᱵᱷᱚᱞᱤᱵᱚᱞ ᱵᱟᱝ ᱫᱚ ᱵᱟᱥᱠᱮᱹᱴ ᱞᱮᱠᱟᱱ ᱠᱷᱮᱹᱞ ᱠᱚᱫᱚ ᱢᱤᱫ ᱫᱷᱟᱹᱣ ᱛᱮ ᱵᱟᱢ ᱠᱷᱮᱹᱞ ᱫᱟᱲᱮᱭᱟᱜᱼᱟ ᱡᱟᱦᱟᱸ ᱫᱚ ᱜᱚᱰᱟ ᱨᱮᱭᱟᱜ ᱚᱵᱷᱟᱵᱽ ᱛᱮ ᱚᱱᱟᱜᱮ ᱟᱹᱛᱳ ᱨᱮᱫᱚ ᱜᱚᱰᱟ ᱨᱮᱭᱟᱜ ᱚᱵᱷᱟᱵᱽ ᱵᱟᱝ ᱛᱮ ᱢᱤᱫ ᱫᱷᱟᱹᱣ ᱛᱮ ᱟᱢ ᱟᱹᱰᱤ ᱠᱤᱪᱷᱩᱢ ᱠᱷᱮᱹᱞ ᱫᱟᱲᱮᱭᱟᱜᱼᱟ ᱥᱚᱦᱚᱨ ᱨᱮᱫᱚ ᱜᱷᱚᱴᱚᱱᱟ ᱨᱮᱭᱟᱜ ᱥᱚᱢᱵᱷᱟᱵᱚᱱᱟ ᱦᱚᱸ ᱡᱟᱹᱥᱛᱤ ᱜᱮ ᱛᱟᱦᱮᱱᱟ ᱟᱹᱛᱳ ᱠᱷᱚᱱ ᱫᱚ ᱟᱨ ᱱᱮᱛᱟᱨ ᱫᱚ ᱟᱹᱛᱳ ᱠᱷᱚᱱ ᱜᱮ ᱟᱹᱰᱤ ᱱᱟᱯᱟᱭᱼᱱᱟᱯᱟᱭ ᱵᱮᱥᱼᱵᱮᱥ ᱠᱷᱮᱸᱞᱳᱰ ᱠᱷᱤᱞᱟᱹᱲᱤᱭᱟᱹ ᱠᱚᱠᱚ ᱚᱰᱚᱜᱚᱜ ᱠᱟᱱᱟ ᱟᱹᱛᱳ ᱨᱮᱫᱚ ᱡᱟᱦᱟᱸ ᱜᱚᱰᱟ ᱨᱮᱭᱟᱜ ᱚᱵᱷᱟᱵᱽ ᱵᱟᱹᱱᱩᱜᱼᱟ ᱚᱸᱰᱮ ᱫᱚ ᱟᱢ ᱥᱮᱛᱟᱜ ᱵᱮᱲᱟ ᱫᱟᱹᱲ ᱥᱮ ᱯᱮᱠᱴᱤᱥ ᱦᱚᱢ ᱫᱟᱲᱮᱭᱟᱜᱼᱟ ᱡᱮ ᱯᱟᱸᱪ ᱪᱷᱮᱭ ᱪᱚᱠᱠᱚᱨ ᱫᱟᱹᱲ ᱛᱮᱜᱮᱢ ᱞᱟᱸᱜᱟ ᱩᱛᱟᱹᱨ ᱜᱚᱫᱚᱜᱼᱟ ᱚᱱᱟ ᱡᱟᱭᱜᱟ ᱨᱮᱜᱮ ᱡᱩᱫᱤ ᱥᱚᱦᱚᱨ ᱥᱮᱭᱟᱜ ᱴᱟᱺᱰᱤ ᱛᱟᱦᱮᱱ ᱠᱷᱟᱱ ᱦᱩᱰᱤᱧᱼᱦᱩᱰᱤᱧ ᱴᱟᱺᱰᱤ ᱛᱟᱦᱮᱱᱟ ᱡᱟᱦᱟᱸ ᱢᱩᱫᱽᱨᱮ ᱟᱢ ᱯᱚᱸᱫᱽᱨᱚ ᱵᱤᱥ ᱪᱚᱠᱠᱚᱨᱮᱢ ᱫᱟᱹᱲ ᱨᱮᱦᱚᱸ ᱞᱟᱸᱜᱟ ᱜᱮ ᱵᱟᱝ ᱟᱴᱠᱟᱨᱚᱜᱼᱟ ᱚᱱᱟᱜᱮ ᱵᱷᱮᱜᱟᱨ ᱜᱮᱭᱟ ᱡᱮ ᱟᱹᱛᱳ ᱟᱨ ᱥᱚᱦᱚᱨ ᱴᱚᱴᱷᱟ ᱠᱷᱚᱱ ᱜᱮᱹᱢ ᱠᱷᱮᱸᱞᱳᱰ ᱢᱩᱫᱽ ᱨᱮ ᱱᱚᱣᱟ ᱜᱮ ᱵᱷᱮᱜᱟᱨ ᱡᱤᱱᱤᱥ ᱠᱟᱱᱟ